ᱡᱚᱦᱟᱨ ᱜᱮ ᱱᱤᱛᱚᱜ ᱫᱚ ᱟᱞᱮ ᱥᱮᱫ ᱫᱚ ᱯᱟᱴᱷ ᱠᱚ ᱮᱨᱻ ᱠᱟᱜᱼᱠᱮᱵᱚᱞ ᱜᱮ ᱦᱟᱨᱟ ᱨᱟᱠᱟᱵ ᱠᱟᱱᱟ ᱟᱨ ᱵᱷᱟᱜᱮ ᱜᱮ ᱱᱚᱛᱮ ᱫᱚ ᱫᱷᱚᱨᱮ ᱠᱚ ᱢᱮᱱᱟᱜᱼᱟ ᱟᱨ ᱢᱩᱱᱜᱟᱹ ᱫᱟᱨᱮ ᱠᱚ ᱵᱟᱦᱟᱣ ᱠᱟᱱᱟ ᱱᱤᱛᱚᱜ ᱫᱚ ᱡᱚ ᱮᱦᱚᱵ ᱟᱠᱟᱱᱟ ᱟᱨ ᱱᱤᱛᱚᱜ ᱫᱚ ᱥᱤᱛᱩᱝ ᱠᱟᱜ ᱟᱭ ᱟᱞᱮ ᱥᱮᱫ ᱛᱚ ᱚᱱᱟ ᱠᱷᱟᱹᱛᱤᱨ ᱜᱮ ᱟᱞᱮ ᱥᱮᱫ ᱫᱚ ᱱᱤᱛᱚᱜ ᱫᱚ ᱯᱟᱴ ᱠᱚ ᱮᱨᱻ ᱠᱟᱛᱮ ᱫᱚ ᱫᱟᱜ ᱠᱚ ᱞᱟᱜᱟᱣ ᱟᱜ ᱠᱟᱱᱟ ᱟᱨ ᱯᱟᱴ ᱦᱚᱸ ᱫᱟᱨᱮ ᱟᱠᱟᱱᱟ ᱟᱫᱚ ᱱᱚᱛᱮ ᱫᱚ ᱟᱞᱮ ᱥᱮᱫ ᱫᱚ ᱫᱟᱜ ᱜᱮ ᱠᱚᱢᱟᱣ ᱜᱮᱭᱟ ᱛᱚ ᱯᱟᱴ ᱦᱚᱸ ᱠᱟᱹᱴᱤᱡ ᱠᱟᱹᱴᱤᱡ ᱜᱮ ᱡᱟᱱᱟᱢ ᱠᱟᱱᱟ ᱜᱮᱠᱚ ᱮᱨᱻ ᱠᱟᱜᱼᱟ ᱟᱞᱮ ᱥᱮᱫ ᱫᱚ ᱫᱟᱜ ᱦᱚᱸ ᱵᱟᱹᱱᱩᱜᱼᱟ ᱢᱟᱱᱮ ᱦᱟᱥᱟ ᱦᱚᱸ ᱠᱮᱴᱮᱡ ᱜᱮᱭᱟ ᱟᱨ ᱩᱞ ᱫᱟᱨᱮ ᱠᱚ ᱢᱮᱱᱟᱜᱼᱟ ᱱᱚᱛᱮ ᱫᱚ ᱩᱞ ᱦᱚᱸ ᱡᱚᱣ ᱠᱟᱱᱟ ᱟᱨ ᱠᱚᱱᱰᱷᱟ ᱠᱚᱞᱮ ᱪᱟᱥ ᱵᱟᱲᱟᱭ ᱜᱮᱭᱟ ᱛᱚ ᱱᱚᱛᱮ ᱫᱚ ᱠᱚᱱᱰᱷᱟ ᱦᱚᱸ ᱱᱟᱹᱲᱤᱣ ᱠᱟᱱᱟ ᱵᱟᱦᱟᱜ ᱠᱟᱱᱟ ᱡᱚ ᱠᱟᱱᱟ ᱟᱨ ᱠᱟᱞᱞᱟ ᱠᱚᱦᱚᱸ ᱪᱟᱥ ᱵᱟᱲᱟᱭ ᱜᱮᱭᱟᱞᱮ ᱛᱚ ᱵᱟᱦᱟᱣ ᱠᱟᱱᱟ ᱡᱚ ᱠᱟᱱᱟ ᱟᱨ ᱫᱟᱜ ᱦᱚᱸᱛᱚ ᱵᱟᱭ ᱫᱟᱜ ᱮᱫᱟ ᱠᱟᱨᱞᱟ ᱱᱟᱹᱲᱤᱣ ᱠᱟᱱᱟ ᱱᱟᱹᱲᱤ ᱫᱚ ᱥᱤᱛᱩᱝ ᱛᱮᱜᱮ ᱜᱚᱡᱚᱜ ᱠᱟᱱᱟ